ᱡᱩᱜᱽ ᱵᱚᱫᱚᱞ ᱥᱟᱶ ᱥᱟᱶᱛᱮ ᱢᱟᱱᱣᱟ ᱠᱚ ᱟᱠᱚᱣᱟᱜ ᱦᱟᱛᱟᱝ ᱫᱟᱲᱮᱛᱮ ᱟᱭᱢᱟ ᱞᱮᱠᱟᱱ ᱫᱚᱨᱤᱵᱽ ᱠᱚ ᱛᱮᱭᱟᱨᱮᱫᱟ ᱚᱱᱠᱟᱱ ᱢᱤᱫ ᱫᱩᱨᱩᱵᱽ ᱨᱮᱭᱟᱜ ᱧᱩᱛᱩᱢ ᱫᱚ ᱦᱩᱭᱩᱜ ᱠᱟᱱᱟ ᱢᱳᱵᱟᱭᱤᱞ ᱥᱮ ᱮᱥᱢᱟᱨᱴ ᱯᱷᱳᱱ ᱚᱱᱟ ᱤᱥᱢᱟᱨᱴ ᱯᱷᱳᱱ ᱨᱮᱭᱟᱜ ᱡᱮᱞᱮᱠᱟ ᱵᱷᱟᱜᱮ ᱯᱟᱦᱴᱟ ᱢᱮᱱᱟᱜᱼᱟ ᱚᱱᱠᱟᱜᱮ ᱵᱟᱹᱲᱤᱡ ᱯᱟᱦᱴᱟ ᱦᱚᱸ ᱢᱮᱱᱟᱜᱼᱟ ᱵᱟᱹᱲᱤᱡ ᱵᱟᱨᱭᱟ ᱯᱟᱦᱴᱟ ᱫᱚ ᱦᱩᱭᱩᱜ ᱠᱟᱱᱟ ᱱᱚᱣᱟ ᱥᱟᱪᱟᱨᱦᱮᱜ ᱨᱮ ᱢᱮᱱᱟᱜ ᱠᱚ ᱪᱮᱬᱮ ᱪᱤᱯᱨᱩᱫ ᱴᱟᱣᱟᱨ ᱨᱮᱱᱟᱜ ᱨᱮᱰᱤᱭᱮᱥᱚᱱ ᱛᱮ ᱱᱚᱣᱟ ᱫᱷᱟ ᱨᱛᱤ ᱯᱩᱨᱤ ᱠᱷᱚᱱ ᱰᱟᱭᱱᱮᱥᱚᱨ ᱞᱮᱠᱟ ᱠᱚ ᱢᱟᱞᱚᱴ ᱪᱟᱵᱟᱜ ᱠᱟᱱᱟ ᱟᱨ ᱢᱤᱫᱴᱮᱱ ᱠᱟᱨᱚᱱ ᱫᱚ ᱟᱨ ᱢᱤᱫᱴᱮᱱ ᱵᱟ ᱲᱤᱡ ᱫᱤᱠ ᱫᱚ ᱦᱳᱦᱳᱜ ᱠᱟᱱᱟ ᱜᱮᱞ ᱯᱩᱱ ᱥᱮᱨᱢᱟ ᱞᱟᱛᱟᱨ ᱩᱢᱮᱨᱟᱱ ᱜᱤᱫᱽᱨᱟᱹ ᱠᱚ ᱱᱚᱣᱟ ᱚᱨᱥᱚᱝ ᱛᱮ ᱟᱠᱚᱣᱟᱜ ᱟᱜᱟᱢ ᱢᱟᱨᱥᱟᱞ ᱰᱟᱦᱟᱨ ᱠᱚ ᱧᱩᱛᱟᱹᱛ ᱮᱫᱟ